ᱢᱟᱜᱽ ᱨᱮᱱᱟᱜ ᱯᱚᱱᱨᱚ ᱛᱟᱹᱨᱤᱠᱷ ᱟᱨ ᱯᱷᱟᱹᱜᱩᱱ ᱨᱮᱱᱟᱜ ᱥᱚᱛᱨᱚ ᱛᱟᱹᱨᱤᱠᱷ ᱟᱨ ᱪᱟᱹᱛ ᱨᱮᱱᱟᱜ ᱟᱴᱷᱨᱚ ᱛᱟᱹᱨᱤᱠᱷ ᱟᱨ ᱵᱟᱹᱭᱥᱟᱹᱠᱷ ᱨᱮᱱᱟᱜ ᱠᱩᱲᱤ ᱛᱟᱹᱨᱤᱠᱷ ᱟᱨ ᱡᱷᱮᱸᱴ ᱨᱮᱱᱟᱜ ᱢᱟᱱᱮ ᱥᱟᱛᱟᱥ ᱛᱟᱹᱨᱤᱠᱷ